ᱦᱮᱞᱳ ᱥᱟᱨ ᱦᱮᱸ ᱚᱠᱟ ᱫᱳᱠᱟᱱ ᱨᱮᱜᱮ ᱫᱳᱠᱟᱱ ᱨᱮᱜᱮ ᱥᱮ ᱚᱻ ᱦᱚᱸ ᱫᱳᱠᱟᱱ ᱠᱷᱩᱞᱟᱹᱣ ᱜᱮᱭᱟ ᱥᱮ ᱟᱹᱣᱨᱤ ᱵᱤᱱ ᱠᱷᱩᱞᱟᱹᱭᱟ ᱫᱳᱠᱟᱱ ᱡᱷᱤᱡᱽ ᱢᱮ ᱛᱚᱵᱮ ᱟᱫᱚ

ᱟᱫᱚ ᱪᱮᱫ ᱤᱭᱟᱹ ᱠᱚ ᱯᱟᱹᱧᱪᱤ ᱥᱟᱹᱲᱤ ᱠᱚ ᱢᱮᱱᱟᱜᱼᱟ ᱟᱨ ᱫᱟᱢ ᱠᱚᱫᱚ ᱜᱚᱱᱚᱝ ᱠᱚ ᱪᱮᱫ ᱞᱮᱠᱟ ᱟᱫᱚ ᱪᱮᱛᱟᱱ ᱫᱟᱲᱮᱭᱟᱜᱼᱟ ᱥᱮ ᱢᱟᱪᱮᱫ ᱫᱟᱢ ᱫᱚ ᱫᱟᱢ ᱧᱚᱜ ᱜᱮᱭᱟ ᱟᱨ ᱦᱟᱱᱟ ᱤᱭᱟᱹ ᱠᱚ ᱢᱮᱱᱟᱜᱼᱟ ᱥᱮ ᱵᱟᱝ ᱠᱟᱪᱟ ᱜᱟᱢᱪᱷᱟ ᱠᱚ ᱠᱟᱪᱟ ᱠᱚ ᱜᱟᱢᱪᱷᱟ ᱠᱚ ᱠᱟᱪᱟ ᱠᱟᱪᱟ ᱠᱚ ᱢᱮᱱᱟᱜ ᱜᱮᱫᱚ

ᱟᱨ ᱚᱱᱟ ᱤᱭᱟᱹ ᱠᱚ ᱜᱟᱢᱪᱷᱟ ᱠᱚ ᱢᱮᱱᱟᱜ ᱜᱮᱫᱚ ᱡᱚᱛᱚ ᱜᱮ ᱜᱤᱫᱽᱨᱟᱹ ᱠᱚ ᱞᱟᱹᱜᱤᱫ ᱦᱚᱸ ᱥᱚᱨᱵᱚ ᱢᱳᱴ ᱨᱮᱱᱟᱜ ᱯᱟᱨᱟᱵᱽ ᱦᱚᱸ ᱥᱮᱴᱮᱨ ᱪᱟᱵᱟᱭᱮᱱᱟ ᱯᱟᱨᱟᱵᱽ ᱠᱚ ᱦᱚᱸ ᱥᱮᱴᱮᱨᱚᱜ ᱠᱟᱱᱟ ᱱᱚᱜᱼᱚᱸᱭ

ᱟᱫᱚ ᱯᱩᱭᱥᱟᱹ ᱠᱚ ᱦᱚᱸ ᱥᱳᱨᱴ ᱫᱷᱟᱨᱟ ᱜᱮᱭᱟ ᱠᱤᱪᱷᱤ ᱱᱟᱥᱮ ᱦᱟᱞᱠᱟ ᱧᱚᱜ ᱞᱤᱧᱟ ᱵᱤᱱ ᱚᱱᱠᱟ ᱥᱟᱢᱟᱱ ᱢᱟ ᱟᱹᱰᱤ ᱜᱟᱱ ᱜᱤᱫᱽᱨᱟᱹᱣᱟᱜ ᱠᱚ ᱟᱨ ᱥᱮᱬᱟ ᱦᱚᱲᱟᱜ ᱠᱚ ᱟᱹᱜᱩᱭ ᱦᱩᱭᱩᱜᱼᱟ ᱥᱮᱨᱚᱠᱚᱢ ᱵᱟᱨᱳ ᱛᱮᱨᱳ ᱥᱚ ᱜᱟᱱ ᱵᱷᱤᱛᱨᱤ ᱨᱮ ᱦᱩᱭᱩᱜ ᱠᱷᱟᱱ ᱡᱚᱛᱚ ᱦᱚᱲᱟᱜᱛᱮ ᱟᱹᱞᱤ ᱵᱟᱨ ᱦᱚᱲ ᱟᱨ ᱜᱤᱫᱽᱨᱟᱹ ᱵᱟᱨᱭᱟ ᱵᱟᱝ ᱤᱱᱟᱹ ᱛᱟᱭᱚᱢ ᱠᱚᱛᱮ ᱦᱟᱜ ᱞᱤᱧ ᱮᱢᱟ ᱵᱤᱱᱟ ᱟᱫᱚ ᱤᱱᱟᱹ ᱯᱟᱨᱟᱵᱽ ᱯᱟᱨᱚᱢ ᱧᱚᱜ ᱦᱚᱪᱚ ᱟᱹᱞᱤᱧ ᱵᱮᱱ

ᱦᱳᱭ ᱦᱳᱭ ᱦᱳᱭ ᱦᱳᱭ ᱤᱱᱟᱹ ᱦᱟᱡᱟᱨ ᱴᱟᱠᱟ ᱜᱟᱱ ᱦᱟᱛᱟᱣ ᱵᱤᱱ ᱟᱨ ᱛᱟᱭᱚᱢᱛᱮ ᱱᱟᱦᱟᱞᱤᱧ ᱮᱢᱟᱵᱤᱱᱟ ᱟᱫᱚ ᱦᱳᱭ ᱢᱟ ᱦᱳᱭ ᱴᱷᱤᱠ ᱜᱮᱭᱟ ᱛᱚᱵᱮ ᱦᱟᱜ ᱥᱮᱴᱮᱨᱱᱟᱞᱤᱧ